ᱤᱧ ᱠᱟᱹᱴᱤᱡ ᱨᱮ ᱡᱚᱠᱷᱚᱱ ᱥᱠᱩᱞ ᱨᱤᱧ ᱯᱟᱲᱦᱟᱜ ᱠᱟᱱ ᱛᱟᱦᱮᱱᱟ ᱛᱚᱠᱷᱚᱱ ᱫᱚ ᱫᱟᱹᱲ ᱨᱮᱫᱚ ᱟᱹᱰᱤ ᱡᱷᱩᱸᱠ ᱤᱧ ᱛᱟᱦᱮᱸ ᱠᱟᱱᱟ ᱚᱱᱟᱛᱮ ᱥᱠᱩᱞ ᱨᱮ ᱡᱚᱠᱷᱚᱱ ᱠᱨᱤᱲᱟ ᱯᱨᱚᱛᱤᱡᱳᱜᱤᱛᱟ ᱦᱩᱭᱩᱜᱼᱟ ᱛᱚᱠᱷᱚᱱ ᱫᱟᱹᱲ ᱜᱟᱛᱮᱜ ᱟᱹᱰᱤ ᱟᱸᱴᱤᱧ ᱦᱟᱛᱟᱣᱮᱫ ᱛᱟᱦᱮᱱᱟ ᱫᱟᱹᱲ ᱫᱚᱱ ᱚᱱᱟ ᱠᱚᱫᱚ ᱟᱹᱰᱤ ᱟᱸᱴᱤᱧ ᱦᱟᱛᱟᱣᱮᱫ ᱛᱟᱦᱮᱱᱟ ᱟᱫᱚ ᱛᱚᱠᱷᱚᱱ ᱟᱞᱮ ᱫᱚ ᱢᱤᱫᱴᱮᱱ ᱛᱟᱭᱚᱢ ᱨᱮ ᱢᱤᱫ ᱦᱚᱲᱮ ᱛᱤᱸᱜᱩ ᱠᱚᱜᱼᱟ ᱚᱱᱟ ᱠᱟᱴᱷ ᱨᱮᱭᱟᱜ ᱛᱷᱟᱭᱚ ᱞᱟᱹᱜᱤᱫ ᱟᱞᱮ ᱡᱚᱠᱷᱚᱱ ᱞᱮ ᱛᱤᱸᱜᱩ ᱠᱚᱜᱼᱟ ᱛᱚᱠᱷᱚᱱ ᱢᱤᱫᱴᱮᱱ ᱮ ᱞᱟᱹᱭᱟ ᱛᱚᱠᱷᱚᱱ ᱚᱱᱤᱭᱳᱨᱢᱟᱱ ᱥᱮᱴ ᱜᱳ ᱟᱨ ᱡᱚᱠᱷᱚᱱ ᱥᱟᱴᱟᱯ ᱠᱚᱨᱮᱛᱮ ᱥᱟᱰᱮᱭᱟ ᱛᱚᱠᱷᱚᱱ ᱜᱮ ᱫᱟᱹᱲ ᱨᱮᱭᱟᱜ ᱟᱞᱮ ᱫᱚ ᱯᱨᱚᱥᱛᱩᱛ ᱞᱮ ᱦᱟᱛᱟᱣᱟ ᱩᱛᱟᱹᱨ ᱠᱟᱜᱼᱟ ᱡᱚᱠᱷᱚᱱ ᱜᱮ ᱥᱟᱴᱟᱯ ᱠᱚᱨᱮ ᱥᱟᱰᱮᱭᱟ ᱛᱚᱠᱷᱚᱱ ᱜᱮ ᱟᱞᱮ ᱫᱚᱞᱮ ᱫᱟᱹᱲᱟ ᱚᱱᱟ ᱜᱮᱛᱤᱧ ᱤᱧᱟᱹᱜ ᱯᱷᱳᱠᱟᱥ ᱫᱚ